ᱦᱮᱸ ᱦᱮᱞᱳ ᱦᱮᱸ ᱢᱟᱞᱫᱟ ᱠᱷᱚᱱ ᱤᱧ ᱢᱮᱱᱮᱫ ᱛᱟᱦᱮᱱᱚᱜᱼᱟ ᱤᱧᱟᱹᱜ ᱧᱩᱛᱩᱢ ᱫᱚ ᱦᱩᱭᱩᱜ ᱠᱟᱱᱟ ᱯᱷᱤᱞᱤᱯ ᱥᱚᱨᱮᱱ ᱤᱧ ᱫᱚ ᱨᱤᱯᱳᱴᱟᱨ ᱠᱟᱹᱱᱟᱹᱧ ᱛᱚ ᱠᱚᱭᱮᱠᱴᱤ ᱤᱭᱟᱹ ᱛᱟᱦᱮᱸ ᱠᱟᱱᱟ ᱯᱚᱨᱥᱚᱱᱚ ᱛᱟᱦᱮᱸ ᱠᱟᱱ ᱛᱤᱧᱟᱹ ᱟᱢᱴᱷᱮᱱ ᱢᱮᱱᱮᱫ ᱪᱚᱧ ᱢᱟᱞᱫᱟ ᱠᱷᱚᱱ ᱚᱠᱟ ᱵᱞᱚᱠ ᱨᱮᱱ ᱠᱟᱱ ᱛᱮᱢ ᱟᱢ ᱫᱚ ᱟᱪᱷᱟ ᱟᱹᱛᱩ ᱧᱩᱛᱩᱢ ᱟᱪᱷᱟ ᱟᱪᱷᱟ ᱟᱪᱷᱟ ᱚᱱᱛᱮ ᱟᱯᱮ ᱯᱷᱮᱢᱮᱞᱤ ᱨᱮ ᱛᱤᱱᱟᱹᱜ ᱦᱚᱲ ᱢᱮᱱᱟᱜ ᱯᱮᱭᱟ ᱟᱪᱷᱟ ᱟᱯᱮ ᱚᱱᱟ ᱟᱹᱛᱩ ᱨᱮᱱ ᱟᱨᱠᱤ ᱡᱮ ᱠᱚᱴᱤ ᱦᱚᱲ ᱢᱮᱱᱟᱜ ᱯᱮ ᱯᱚᱨᱫᱷᱟᱱᱚᱛ ᱟᱨᱠᱤ ᱪᱮᱫ ᱠᱚ ᱠᱟᱹᱢᱤ ᱵᱟᱲᱟᱭᱟ ᱵᱟᱹᱲᱛᱤ ᱟᱪᱷᱟ ᱟᱪᱷᱟ ᱟᱪᱷᱟ ᱠᱨᱤᱥᱤ ᱠᱟᱡ ᱵᱟᱝ ᱟᱡ ᱤᱥ ᱤᱥᱠᱩᱞ ᱢᱮᱱᱟᱜ ᱛᱟᱯᱮᱜᱮᱭᱟ ᱟᱹᱛᱩ ᱨᱮ ᱟᱪᱷᱟ ᱟᱪᱷᱟ ᱟᱪᱷᱟ ᱟᱪᱷᱟ ᱟᱪᱷᱟ ᱪᱟᱞᱟᱜ ᱦᱤᱦᱩᱜ ᱵᱟᱝ ᱡᱟᱛᱟᱭᱟᱛ ᱨᱮᱱᱟᱜ ᱚᱥᱩᱵᱤᱫᱷᱟ ᱟᱨᱠᱤ ᱟᱨ ᱯᱟᱱᱤᱭᱚ ᱡᱚᱞ ᱨᱮᱭᱟᱜ ᱦᱚᱸ ᱚᱵᱚᱥᱛᱟ ᱛᱟᱦᱚᱞᱮ ᱵᱟᱹᱲᱤᱡ ᱜᱮᱭᱟ ᱥᱮ ᱢᱚᱡ ᱜᱮᱭᱟ ᱟᱨ ᱯᱚᱨᱥᱟᱥᱚᱱ ᱵᱟᱯᱮ ᱡᱟᱱᱟᱣ ᱟᱠᱟᱫ ᱠᱚᱣᱟ ᱟᱪᱷᱟ ᱰᱟᱦᱟᱨ ᱵᱟᱝ ᱰᱟᱦᱟᱨ ᱦᱚᱸ ᱵᱚᱞᱛᱮ ᱪᱮᱫ ᱞᱮᱠᱟ ᱰᱟᱦᱟᱨ ᱛᱟᱯᱮ ᱟᱯᱮᱭᱟᱜ ᱟᱹᱛᱩ ᱨᱮᱭᱟᱜ ᱫᱚ ᱟᱪᱷᱟ ᱟᱫᱚ ᱟᱫᱚ ᱯᱨᱚᱛᱤᱵᱟᱫ ᱵᱟᱯᱮ ᱡᱟᱱᱟᱣ ᱟᱠᱫᱛᱮ

ᱚᱻ ᱡᱟᱭᱦᱳᱠ ᱢᱟᱱᱮ ᱚᱵᱚᱥᱛᱟ ᱫᱚ ᱟᱯᱮ ᱟᱹᱛᱩ ᱨᱮᱱᱟᱜ ᱫᱚ ᱤᱱᱟᱹᱜ ᱫᱚ ᱛᱟᱦᱚᱞᱮ ᱵᱟᱝ ᱢᱚᱡᱟ ᱵᱟᱝ ᱦᱮᱸ ᱤᱧᱟᱹᱜ ᱤᱧᱟᱹᱜ ᱠᱟᱹᱢᱤ ᱦᱩᱭᱩᱜ ᱠᱟᱱᱟ ᱰᱟᱴᱟ ᱠᱟᱞᱮᱠᱴ ᱟᱨᱠᱤ ᱢᱟᱱᱮ ᱟᱹᱛᱩ ᱟᱹᱛᱩ ᱚᱠᱟ ᱵᱚᱞᱚᱠ ᱨᱮᱱᱟᱜ ᱚᱠᱟ ᱟᱹᱛᱩ ᱨᱮᱱᱟᱜ ᱪᱮᱫ ᱞᱮᱠᱟ ᱚᱵᱚᱥᱛᱟ ᱪᱟᱞᱟᱜ ᱠᱟᱱᱟ ᱡᱚᱞᱮᱨ ᱥᱚᱢᱳᱥᱟ ᱦᱮᱱᱟᱜᱼᱟ ᱥᱮ ᱡᱟᱦᱟᱱᱟᱜ ᱜᱤᱫᱽᱨᱟᱹ ᱠᱚᱣᱟᱜ ᱯᱟᱲᱦᱟᱣ ᱨᱮᱱᱟᱜ ᱥᱚᱢᱳᱥᱟ ᱪᱮᱫ ᱞᱮᱠᱟ ᱩᱱᱱᱚᱭᱚᱱ ᱦᱩᱭᱩᱜ ᱠᱟᱱᱟ ᱥᱮ ᱵᱟᱝ ᱚᱱᱟᱠᱚ ᱰᱮᱴᱟ ᱞᱟᱹᱜᱤᱫ ᱤᱧ ᱯᱷᱳᱱᱟᱫ ᱢᱮᱭᱟ ᱥᱟᱫᱷᱟᱨᱚᱱ ᱯᱟᱵᱞᱤᱠ ᱠᱷᱚᱱ ᱤᱧ ᱠᱩᱞᱤ ᱠᱚᱣᱟ ᱡᱮ ᱟᱠᱚᱣᱟ ᱪᱮᱫ ᱥᱚᱢᱳᱥᱟ ᱥᱮ ᱪᱮᱫ ᱞᱮᱠᱟ ᱟᱪᱷᱟ ᱟᱹᱰᱤ ᱱᱟᱯᱟᱭ ᱟᱹᱰᱤ ᱱᱟᱯᱟᱭ ᱞᱟᱝ ᱜᱟᱞᱢᱟᱨᱟᱣ ᱠᱮᱫᱟ ᱚᱱᱟ ᱜᱮ ᱵᱚᱞᱮ ᱡᱮ ᱪᱮᱫ ᱞᱮᱠᱟ ᱢᱮᱱ ᱥᱚᱢᱳᱥᱟ ᱟᱯᱮᱭᱟᱜ ᱪᱮᱫ ᱠᱟᱱᱟ ᱟᱪᱷᱟ ᱟᱪᱷᱟ ᱦᱟᱭᱞᱟᱭᱤᱴᱟᱹᱧ ᱴᱷᱤᱠ ᱜᱮᱭᱟ ᱴᱷᱤᱠ